ᱛᱤᱨᱤᱥᱟ ᱡᱩᱱ ᱥᱤᱫᱩ ᱠᱟ ᱱᱩ ᱦᱩᱞ ᱢᱟᱦᱟ ᱟᱨ ᱛᱤᱨᱤᱥᱟ ᱪᱟᱹᱛ ᱟᱵᱚᱣᱟᱜ ᱯᱟᱛᱟ ᱵᱟᱡᱟᱨ ᱯᱟᱸᱪᱮᱭ ᱢᱮ ᱚᱱᱟ ᱟᱵᱚᱣᱟᱜ ᱵᱷᱟᱥᱟ ᱵᱟᱭᱤᱥᱮ ᱰᱤᱥᱮᱢᱵᱚᱨ ᱵᱷᱟᱥᱟ ᱯᱟᱹᱨᱥᱤ ᱢᱟᱦᱟ ᱱᱚᱭᱮ ᱟᱜᱚᱥᱴ